ᱤᱧ ᱫᱚ ᱚᱱᱠᱟᱱ ᱯᱨᱳᱢᱳ ᱠᱳᱰ ᱛᱟᱞᱟᱨᱮᱫᱚ ᱛᱤᱥ ᱦᱚᱸ ᱵᱟᱹᱧ ᱥᱮᱞᱮᱫ ᱵᱟᱲᱟᱣ ᱟᱠᱟᱱᱟ ᱟᱨ ᱤᱧ ᱟᱞᱮ ᱚᱲᱟᱜ ᱨᱮᱱ ᱦᱚᱲ ᱵᱟ ᱤᱧ ᱨᱮᱱ ᱜᱟᱛᱮ ᱜᱤᱫᱽᱨᱟᱹ ᱥᱟᱶ ᱡᱟᱦᱟᱸᱛᱤᱥ ᱫᱟᱬᱟ ᱵᱟᱲᱟᱭ ᱞᱮ ᱥᱮᱱ ᱵᱟᱲᱟᱣ ᱟᱠᱟᱱ ᱜᱮᱭᱟ ᱛᱚᱠᱷᱚᱱ ᱜᱟᱹᱰᱤ ᱞᱮ ᱵᱷᱟᱲᱟ ᱟᱠᱟᱫᱟ ᱛᱚ ᱴᱷᱤᱠ ᱠᱟᱛᱷᱟ ᱴᱷᱤᱠ ᱫᱟᱢ ᱛᱮᱜᱮ ᱜᱟᱹᱰᱤ ᱠᱚ ᱮᱢ ᱟᱠᱟᱫ ᱞᱮᱭᱟ ᱟᱨ ᱡᱩᱫᱤ ᱵᱟᱠᱚ ᱮᱢᱚᱜ ᱠᱷᱟᱱ ᱛᱟᱦᱞᱮ ᱥᱮᱭᱵᱷᱟᱵᱮ ᱜᱟᱞᱢᱟᱨᱟᱣ ᱦᱩᱭᱩᱜᱼᱟ ᱟᱨ ᱯᱚᱨᱮ ᱛᱮ ᱠᱚ ᱨᱟᱹᱡᱤᱜ ᱜᱮᱭᱟ ᱛᱟᱨᱯᱚᱨᱮ ᱧᱟᱢ ᱵᱟᱲᱟ ᱟᱠᱟᱫ ᱜᱮᱭᱟᱞᱮ ᱵᱷᱟᱹᱞᱤ ᱰᱤᱥᱠᱟᱣᱩᱱᱴ